ᱤᱧᱟᱹᱜ ᱱᱤᱭᱟᱹ ᱚᱠᱛᱚ ᱨᱮᱱᱟᱜ ᱜᱟᱞᱟᱝ ᱫᱚ ᱦᱩᱭᱩᱜ ᱠᱟᱱᱟᱼ ᱯᱟᱹᱴᱭᱟ ᱜᱟᱞᱟᱝ ᱟᱨ ᱡᱚᱱᱚᱜ ᱜᱟᱞᱟᱝ ᱟᱨ ᱢᱟᱡᱷᱮᱨ ᱢᱚᱫᱽᱫᱷᱮ ᱠᱟᱱᱛᱷᱟᱧ ᱨᱚᱜᱼᱟ ᱟᱨ ᱡᱚᱫᱤᱧ ᱦᱤᱡᱩᱜᱼᱟ ᱯᱟᱧᱪᱤ ᱨᱮ ᱵᱟᱦᱟ ᱜᱟᱞᱟᱝ ᱠᱚ ᱞᱮᱥ ᱜᱟᱞᱟᱝ ᱠᱚ ᱚᱱᱟᱠᱚᱧ ᱠᱚᱨᱟᱣᱟ ᱟᱨᱠᱤ